ᱦᱮᱸ ᱢᱟ ᱛᱟᱦᱚᱞᱮᱧ ᱫᱮᱞᱟᱧ ᱞᱟᱹᱭᱫᱟ ᱩᱛᱛᱚᱨ ᱵᱷᱟᱨᱚᱛ ᱥᱮᱫ ᱫᱚ ᱫᱟᱨᱮ ᱠᱚ ᱥᱮ ᱟᱭᱢᱟ ᱪᱮᱫ ᱠᱚᱪᱚᱝ ᱦᱮᱱᱟᱜ ᱟᱠᱟᱫᱟ ᱯᱟᱦᱟᱲ ᱠᱚ ᱚᱱᱛᱮ ᱫᱚ ᱞᱟᱹᱴᱩ ᱞᱟᱹᱴᱩ ᱵᱩᱨᱩ ᱠᱚ ᱚᱱᱛᱮ ᱫᱚ ᱠᱟᱡᱟᱠ ᱦᱮᱱᱟᱜ ᱟᱠᱟᱫᱟ ᱟᱨ ᱚᱱᱛᱮᱱ ᱠᱚ ᱦᱚᱲ ᱦᱚᱸ ᱚᱱᱛᱮᱱ ᱠᱚᱫᱚ ᱠᱚ ᱮᱸᱥᱮᱞ ᱮᱸᱥᱮᱞ ᱜᱮᱭᱟ ᱟᱨ ᱚᱱᱛᱮ ᱫᱚ ᱟᱹᱰᱤ ᱠᱟᱡᱟᱠ ᱡᱚᱝ ᱤᱭᱟᱹ ᱦᱮᱱᱟᱜ ᱟᱠᱟᱫᱟ ᱯᱟᱦᱟᱲ ᱞᱟᱹᱴᱩ ᱞᱟᱹᱴᱩ ᱯᱚᱨᱵᱚᱛ ᱦᱮᱱᱟᱜ ᱟᱠᱟᱫᱟ ᱞᱟᱹᱴᱩ ᱟᱹᱰᱤ ᱞᱟᱹᱴᱩ ᱞᱟᱹᱴᱩ ᱦᱮᱱᱟᱜ ᱟᱠᱟᱫᱟ ᱚᱱᱛᱮ ᱫᱚ ᱟᱹᱰᱤ ᱟᱭᱢᱟ ᱫᱟᱨᱮ ᱠᱤᱪᱷᱩ ᱥᱮ ᱚᱲᱟᱜ ᱫᱩᱣᱟᱹᱨ ᱦᱚᱸ ᱟᱹᱰᱤ ᱢᱚᱡᱽ ᱢᱚᱡᱽᱜᱮ ᱦᱮᱱᱟᱜ ᱟᱠᱟᱫᱟ ᱚᱱᱛᱮ ᱫᱚ ᱟᱨ ᱦᱮᱱᱟᱜ ᱟᱠᱟᱫᱟ ᱟᱹᱰᱤ ᱟᱭᱢᱟᱜᱮ ᱩᱢᱩᱠ ᱛᱩᱢᱩᱠ ᱡᱤᱱᱤᱥ ᱟᱨ ᱫᱟᱜ ᱤᱭᱟᱹ ᱠᱚᱦᱚᱸ ᱯᱟᱦᱟᱲ ᱵᱩᱨᱩ ᱠᱚᱢᱟ ᱟᱹᱰᱤ ᱤᱭᱟᱹᱜᱮ ᱚᱱᱛᱮ ᱟᱹᱰᱤ ᱤᱭᱟᱹᱜᱮ ᱦᱚᱨ ᱫᱚ ᱚᱱᱛᱮ ᱫᱚ ᱟᱹᱰᱤ ᱤᱭᱟᱹ ᱜᱮᱭᱟ ᱡᱷᱟᱹᱞ ᱜᱮᱭᱟ ᱡᱷᱟᱹᱞ ᱤᱭᱟᱹ ᱨᱮᱦᱚᱸ ᱟᱭᱢᱟ ᱦᱮᱱᱟᱜ ᱠᱟᱫᱟ ᱩᱢᱩᱠ ᱛᱩᱢᱩᱠ ᱡᱤᱱᱤᱥ ᱚᱱᱛᱮ ᱫᱚ ᱪᱮᱫᱟᱜ ᱥᱮ ᱚᱱᱛᱮ ᱵᱷᱟᱨᱚᱛ ᱢᱚᱫᱽᱫᱷᱮ ᱨᱮ ᱤᱭᱟᱹ ᱨᱮ ᱢᱩᱴᱷᱟᱹᱱ ᱤᱭᱟᱹ ᱨᱮᱫᱚ ᱡᱮᱢᱚᱱ ᱤᱭᱟᱹ ᱨᱮᱦᱚᱸ ᱥᱩᱢᱩᱫᱨᱩ ᱤᱭᱟᱹ ᱨᱮᱫᱚ ᱟᱹᱰᱤᱜᱟᱱ ᱤᱭᱟᱹ ᱦᱮᱱᱟᱜ ᱟᱠᱟᱫᱟ ᱚᱱᱛᱮ ᱫᱚ